ᱱᱚᱜᱼᱚᱭ ᱱᱟᱜᱟᱢ ᱪᱟᱨᱪᱟ ᱨᱮ ᱱᱟᱜᱟᱢ ᱮᱱᱮᱢ ᱪᱟᱨᱪᱟ ᱫᱚ ᱱᱤᱭᱟᱹᱵᱚᱱ ᱢᱮᱛᱟᱣᱟᱜ ᱠᱟᱱᱟ ᱠᱤ ᱡᱟᱦᱟᱸᱭ ᱱᱚᱜᱼᱚᱭ ᱱᱤᱛᱳᱜ ᱟᱵᱚᱣᱟᱜ ᱱᱚᱜᱼᱚᱭ ᱡᱮ ᱵᱷᱟᱨᱚᱛ ᱫᱤᱥᱚᱢ ᱥᱟᱫᱷᱤᱱ ᱞᱮᱱᱟ ᱤᱝᱨᱮᱡᱽ ᱠᱚ ᱥᱟᱞᱟᱜ ᱦᱚᱲ ᱞᱟᱹᱲᱦᱟᱹᱭ ᱠᱟᱛᱮ ᱟᱵᱚ ᱵᱷᱟᱨᱚᱛ ᱫᱤᱥᱚᱢ ᱠᱚ ᱥᱟᱫᱷᱤᱱ ᱠᱟᱜᱼᱟ ᱟᱨ ᱱᱚᱜᱼᱚᱭ ᱱᱚᱸᱰᱮ ᱵᱟᱲᱟᱭᱚᱜ ᱠᱟᱱᱟ ᱠᱤ ᱱᱟᱜᱟᱢ ᱠᱟᱛᱷᱟ ᱫᱚ ᱱᱟᱜᱟᱢ ᱮᱱᱮᱢ ᱫᱚ ᱵᱤᱨᱥᱟ ᱢᱩᱱᱰᱟ ᱥᱤᱫᱩ ᱠᱟᱹᱱᱩ ᱵᱟᱵᱟ ᱛᱤᱞᱠᱟᱹ ᱢᱟᱺᱸᱡᱷᱤ ᱩᱱᱠᱩ ᱠᱚ ᱩᱱᱟᱹᱜ ᱞᱟᱹᱲᱦᱟᱹᱭ ᱞᱟᱹᱯᱟᱹᱭ ᱠᱟᱛᱮᱱ ᱟᱵᱚ ᱟᱵᱚᱣᱟᱜ ᱫᱤᱥᱚᱢ ᱱᱚᱜᱼᱚᱭ ᱠᱚ ᱫᱚᱦᱚ ᱟᱹᱜᱩ ᱞᱮᱫ ᱛᱟᱦᱮᱱᱟ ᱱᱚᱜᱼᱚᱭ ᱤᱧᱫᱚ ᱱᱟᱜᱟᱢ ᱠᱟᱛᱷᱟ ᱠᱚᱫᱚ ᱤᱧᱫᱚ ᱢᱟᱱᱮ ᱫᱚᱢᱮᱜᱤᱧ ᱠᱩᱥᱤᱭᱟᱜᱼᱟ ᱱᱚᱜᱼᱚᱭ ᱥᱮᱫᱟᱭ ᱜᱚᱲᱚᱢ ᱦᱟᱲᱟᱢ ᱜᱚᱲᱚᱢ ᱵᱩᱰᱷᱤ ᱴᱷᱮᱱ ᱚᱱᱟ ᱱᱟᱜᱟᱢ ᱠᱟᱛᱷᱟ ᱠᱚ ᱤᱧᱫᱚ ᱚᱱᱟ ᱠᱚᱜᱮ ᱟᱸᱡᱚᱢ ᱥᱟᱱᱟᱧᱟ ᱟᱨ ᱤᱱᱟᱹᱜᱤᱧ ᱢᱟᱱᱮᱧ ᱠᱩᱥᱤᱭᱟᱜᱼᱟ ᱠᱤ ᱱᱚᱣᱟ ᱱᱟᱜᱟᱢ ᱠᱟᱛᱷᱟ ᱫᱚ ᱯᱟᱲᱦᱟᱣ ᱥᱟᱱᱟᱧᱟ ᱵᱟᱲᱟᱭ ᱥᱟᱱᱟᱧᱟ ᱟᱸᱡᱚᱢ ᱥᱟᱱᱟᱧᱟ ᱱᱟᱜᱟᱢ ᱡᱮᱥᱮ ᱠᱤ ᱱᱚᱜᱼᱚᱭ ᱛᱤᱱᱟᱹᱜ ᱦᱟᱨᱠᱮᱛ ᱥᱟᱥᱮᱛ ᱠᱟᱛᱮᱫ ᱱᱩᱠᱩ ᱵᱤᱨ ᱥᱤᱫᱩ ᱠᱟᱹᱱᱩ ᱵᱤᱨ ᱥᱤᱫᱩ ᱠᱟᱹᱱᱩ ᱵᱟᱵᱟ ᱛᱤᱞᱠᱟᱹ ᱢᱟᱺᱡᱷᱤ ᱟᱵᱚᱣᱟᱜ ᱫᱤᱥᱚᱢ ᱞᱟᱹᱜᱤᱫᱼᱛᱮ ᱪᱮᱫ ᱵᱟᱠᱚ ᱪᱤᱠᱟᱹ ᱞᱮᱫᱟ ᱢᱮᱱᱛᱮ ᱠᱟᱛᱷᱟ ᱵᱟᱝ ᱠᱟᱱᱟ ᱱᱚᱜᱼᱚᱭ ᱜᱮ ᱟᱵᱚᱣᱟᱜ ᱫᱤᱥᱚᱢ ᱞᱟᱹᱜᱤᱫᱼᱛᱮ ᱟᱠᱚᱣᱟᱜ ᱡᱤᱣᱤᱦᱚᱸ ᱡᱤᱣᱤ ᱠᱚ ᱮᱢ ᱠᱮᱜᱼᱟ ᱚᱱᱟᱜᱮ ᱚᱱᱟᱜᱮ ᱤᱧᱫᱩᱧ ᱢᱮᱱᱟ ᱠᱤ ᱱᱚᱣᱟ ᱤᱛᱤᱦᱟᱥ ᱫᱚ ᱡᱮᱢᱚᱱ ᱱᱚᱝᱠᱟᱜᱮ ᱡᱮᱢᱚᱱ ᱛᱟᱦᱮᱸ ᱤᱫᱤᱜᱼᱢᱟ ᱟᱨ ᱩᱱᱠᱩ ᱠᱚᱦᱚᱸᱵᱚᱱ ᱩᱭᱦᱟᱹᱨ ᱠᱚᱢᱟ ᱡᱮ ᱱᱩᱠᱩ ᱠᱚᱫᱚ ᱛᱤᱥᱦᱚᱸ ᱟᱞᱚᱵᱚᱱ ᱦᱤᱲᱤᱧ ᱠᱚᱢᱟ ᱟᱨ ᱱᱤᱭᱟᱹᱜᱮ ᱤᱧᱫᱚ ᱱᱤᱭᱟᱹᱜᱤᱧ ᱠᱷᱚᱡᱚᱜᱼᱟ ᱠᱤ ᱱᱟᱜᱟᱢ ᱨᱮᱭᱟᱜ ᱠᱟᱛᱷᱟ ᱱᱟᱜᱟᱢ ᱨᱮᱭᱟᱜ ᱮᱱᱮᱢ ᱫᱚ ᱫᱚ ᱱᱚᱣᱟ ᱠᱟᱱᱟ ᱡᱮ ᱱᱚᱣᱟ ᱠᱚᱫᱚᱵᱚᱱ ᱩᱭᱦᱟᱹᱨ ᱫᱚᱦᱚ ᱠᱟᱜᱼᱢᱟ ᱟᱨ ᱱᱟᱜᱟᱢ ᱨᱮᱭᱟᱜ ᱠᱟᱛᱷᱟ ᱫᱚ ᱱᱚᱣᱟ ᱠᱚ ᱠᱟᱱᱜᱮᱭᱟ ᱟᱹᱰᱤ ᱠᱤᱪᱷᱩ ᱟᱹᱰᱤ ᱨᱚᱠᱚᱢ ᱡᱚᱛᱚ ᱦᱚᱲ ᱠᱚ ᱱᱚᱜᱼᱚᱭ ᱠᱚ ᱵᱟᱲᱟᱭ ᱟᱠᱟᱫ ᱜᱮᱭᱟ ᱡᱮ ᱛᱤᱞᱠᱟᱹ ᱢᱟᱹᱡᱷᱤ ᱫᱚ ᱡᱚᱛᱚ ᱦᱚᱲ ᱠᱷᱚᱱᱤᱧ ᱠᱩᱥᱤᱭᱟᱭᱟ